ᱱᱚᱣᱟ ᱪᱟᱥᱼᱵᱟᱥ ᱞᱟᱹᱜᱤᱫ ᱡᱟᱦᱟᱸ ᱥᱚᱨᱠᱟᱨ ᱴᱷᱮᱱ ᱟᱵᱮᱫᱚᱱ ᱮᱢ ᱦᱩᱭᱩᱜᱼᱟ ᱥᱚᱨᱠᱟᱨ ᱴᱷᱮᱱ ᱟᱵᱮᱫᱚᱱ ᱮᱢ ᱞᱮᱠᱷᱟᱱ ᱡᱮ ᱛᱮᱦᱮᱧ ᱮᱢ ᱮᱢ ᱠᱮᱫᱟ ᱥᱮ ᱛᱮᱦᱮᱧ ᱜᱮ ᱦᱩᱭ ᱜᱚᱫᱚᱜᱼᱟ ᱚᱱᱠᱟ ᱞᱮᱠᱟ ᱫᱚ ᱵᱟᱝ ᱛᱚ ᱥᱚᱨᱠᱟᱨ ᱴᱷᱮᱱ ᱟᱵᱮᱫᱚᱱᱮᱢ ᱮᱢ ᱠᱟᱫᱟ ᱢᱟᱱᱮ ᱟᱢᱫᱚ ᱛᱷᱤᱨ ᱦᱩᱭᱩᱜ ᱛᱟᱢᱟ ᱡᱮ ᱟᱵᱮᱫᱚᱱᱤᱧ ᱮᱢ ᱠᱟᱫᱟ ᱢᱟᱱᱮ ᱦᱩᱭ ᱫᱚ ᱦᱩᱭᱩᱜ ᱜᱮᱭᱟ ᱢᱮᱱᱠᱷᱟᱱ ᱱᱚᱣᱟ ᱟᱵᱮᱫᱚᱱ ᱮᱢ ᱠᱟᱛᱮ ᱥᱚᱨᱠᱟᱨ ᱴᱷᱮᱱ ᱪᱟᱥᱼᱵᱟᱥ ᱞᱟᱹᱜᱤᱫ ᱥᱟᱵᱽᱼᱢᱟᱨᱥᱟᱞᱮᱢ ᱮᱢ ᱠᱮᱫᱟ ᱥᱟᱵᱽᱼᱢᱟᱨᱥᱟᱞ ᱦᱩᱭᱱᱟ ᱢᱮᱱᱠᱷᱟᱱ ᱱᱚᱣᱟ ᱛᱚ ᱠᱚᱨᱟᱣ ᱦᱩᱭᱩᱜ ᱛᱟᱢᱟ ᱢᱤᱫᱴᱮᱱ ᱵᱷᱟᱜᱮ ᱯᱚᱡᱤᱥᱮᱱ ᱨᱮ ᱛᱮᱭᱟᱨ ᱦᱩᱭᱩᱜᱼᱟ ᱪᱟᱥᱼᱵᱟᱥ ᱞᱟᱹᱜᱤᱫ ᱟᱢ ᱥᱩᱢᱩᱝ ᱫᱚ ᱪᱮᱫᱟᱜ ᱟᱢ ᱥᱩᱨᱼᱥᱩᱯᱩᱨ ᱛᱤᱱᱟᱹᱜ ᱦᱚᱲᱟᱜ ᱪᱟᱹᱥᱤ ᱪᱟᱥᱼᱵᱟᱥ ᱦᱚᱲ ᱢᱮᱱᱟᱜ ᱠᱚᱣᱟ ᱡᱷᱚᱛᱚᱢ ᱦᱚᱲᱜᱮ ᱪᱟᱥᱼᱵᱟᱥ ᱠᱟᱛᱮ ᱟᱠᱚᱣᱟᱜ ᱜᱷᱟᱨᱚᱸᱡᱽ ᱠᱚ ᱵᱤᱛᱟᱹᱣ ᱢᱟ ᱥᱮ ᱱᱤᱡᱮ ᱦᱚᱸᱢ ᱢᱚᱱᱮᱭᱟ ᱡᱮ ᱤᱧ ᱱᱚᱣᱟ ᱪᱟᱥᱼᱵᱟᱥ ᱤᱧ ᱫᱚ ᱪᱟᱹᱥᱤᱼᱵᱟᱹᱥᱤ ᱦᱚᱲ ᱠᱟᱹᱱᱟᱹᱧ ᱱᱚᱣᱟ ᱪᱟᱥᱼᱵᱟᱥ ᱜᱮᱛᱮᱧ ᱤᱧ ᱴᱷᱮᱱ ᱫᱚ ᱡᱚᱛᱚᱱᱟᱜ ᱤᱧ ᱵᱟᱹᱧ ᱪᱟᱥᱼᱵᱟᱥ ᱞᱮᱠᱷᱟᱡ ᱪᱮᱫ ᱤᱧ ᱪᱤᱠᱟᱹᱭᱟ ᱱᱚᱝᱠᱟᱜᱮ ᱟᱨᱚ ᱟᱭᱢᱟ ᱜᱚᱴᱟᱝ ᱦᱚᱲ ᱦᱚᱸ ᱡᱚᱛᱚᱢ ᱦᱚᱲ ᱜᱮᱠᱚ ᱪᱤᱱᱛᱟᱹ ᱵᱷᱟᱵᱽᱱᱟᱭᱟ ᱡᱮ ᱪᱟᱥᱼᱵᱟᱥ ᱵᱮᱜᱚᱨ ᱪᱮᱫ ᱦᱩᱭᱩᱜᱼᱟ ᱢᱮᱱᱠᱷᱟᱱ ᱱᱚᱣᱟ ᱪᱟᱥᱼᱵᱟᱥ ᱥᱚᱨᱠᱟᱨᱮ ᱮᱢ ᱠᱮᱫᱟ ᱱᱚᱣᱟ ᱥᱟᱵᱽᱼᱢᱟᱨᱥᱟᱞ ᱱᱚᱣᱟᱛᱮ ᱪᱟᱥᱼᱵᱟᱥ ᱦᱩᱭᱱᱟ ᱟᱨ ᱫᱤᱱᱨᱮ ᱵᱷᱟᱜᱮ ᱜᱮ ᱠᱷᱟᱴᱟᱣ ᱠᱷᱟᱴᱟᱜ ᱟᱢ ᱪᱟᱥ ᱦᱚᱲ ᱫᱚ ᱟᱨ ᱱᱚᱣᱟ ᱨᱮᱱᱟᱜ ᱨᱳᱡᱽᱜᱟᱨ ᱦᱚᱸ ᱱᱟᱯᱟᱭᱜᱮ ᱦᱩᱭᱩᱜᱼᱟ ᱪᱟᱥᱼᱵᱟᱥ ᱞᱮᱠᱷᱟᱱ ᱫᱚ ᱡᱮᱢᱚᱱ ᱦᱳᱲᱳ ᱥᱚᱢᱚᱭ ᱦᱳᱲᱳ ᱟᱨ ᱥᱚᱵᱡᱤ ᱥᱚᱢᱚᱭ ᱥᱚᱵᱡᱤ ᱟᱨᱚ ᱱᱟᱱᱟ ᱨᱚᱠᱚᱢ ᱡᱤᱱᱤᱥ ᱢᱮᱱᱟᱜᱼᱟ ᱪᱟᱥᱼᱵᱟᱥ ᱨᱮᱱᱟᱜ ᱫᱚ ᱪᱟᱥ ᱞᱮᱠᱷᱟᱱ ᱫᱚ ᱡᱷᱚᱛᱚᱱᱟᱜ ᱜᱮ ᱦᱩᱭᱩᱜᱼᱟ ᱡᱷᱚᱛᱚᱠᱷᱚᱱ ᱯᱳᱭᱞᱳ ᱠᱟᱛᱷᱟ ᱫᱚ ᱫᱟᱜ ᱡᱮᱢᱚᱱ ᱫᱟᱜ ᱪᱷᱟᱲᱟ ᱫᱚ ᱡᱮᱢᱚᱱ ᱢᱟᱹᱱᱢᱤ ᱵᱟᱵᱚᱱ ᱵᱟᱧᱪᱟᱜᱼᱟ ᱚᱱᱠᱟᱜᱮ ᱫᱟᱨᱮᱼᱱᱟᱹᱲᱤ ᱡᱤᱵᱽᱼᱡᱤᱭᱟᱹᱞᱤ ᱡᱷᱚᱛᱚᱢ ᱦᱚᱲᱜᱮ ᱵᱟᱵᱚᱱ ᱵᱟᱧᱪᱟᱜᱼᱟ ᱚᱱᱟ ᱠᱷᱟᱹᱛᱤᱨ ᱞᱟᱹᱭᱟᱹᱜᱚᱜᱼᱟ ᱫᱟᱜ ᱫᱚ ᱮᱠᱟᱞ ᱫᱚᱨᱠᱟᱨ ᱛᱟᱵᱚᱱ ᱟᱨ ᱫᱟᱜ ᱪᱷᱟᱲᱟ ᱥᱮ ᱫᱟᱜ ᱪᱷᱟᱲᱟ ᱫᱚ ᱪᱮᱫ ᱦᱚᱸ ᱵᱟᱝ ᱜᱟᱱᱚᱜᱼᱟ ᱚᱱᱟᱛᱮ ᱥᱚᱨᱠᱟᱨ ᱴᱷᱮᱱ ᱟᱵᱮᱫᱚᱱ ᱮᱢ ᱦᱩᱭ ᱠᱟᱱᱟ ᱡᱮ ᱪᱟᱥᱼᱵᱟᱥ ᱞᱟᱹᱜᱤᱫ ᱫᱚ ᱫᱟᱜ ᱫᱚ ᱮᱠᱟᱞᱜᱮ ᱞᱟᱹᱠᱛᱤ ᱠᱟᱱᱟ ᱥᱮ ᱞᱟᱹᱠᱛᱤ ᱠᱟᱱ ᱜᱮᱭᱟ